ᱨᱮᱭᱟᱲ ᱚᱠᱛᱚ ᱨᱮ ᱫᱟᱹᱲ ᱚᱠᱛᱚ ᱨᱮᱫᱚ ᱴᱨᱟᱠᱥᱩᱴ ᱢᱚᱴᱟ ᱜᱟᱧᱡᱤ ᱠᱚ ᱵᱮᱵᱚᱦᱟᱨᱟᱹᱧ ᱟᱨ ᱜᱚᱨᱚᱢ ᱚᱠᱛᱚ ᱨᱮᱫᱚ ᱴᱷᱟᱱᱰᱟ ᱠᱟᱯᱲᱟ ᱥᱩᱛᱤ ᱠᱟᱯᱲᱟ ᱠᱚ ᱟᱨ ᱜᱤᱧᱡᱤ ᱟᱱᱰᱟᱨ ᱯᱮᱱ ᱦᱚᱨᱚᱜ ᱠᱟᱛᱮᱫ ᱤᱧᱟᱹᱜ ᱦᱚᱲᱢᱚ ᱡᱤᱣᱤᱧ ᱵᱟᱧᱪᱟᱣᱟ ᱚᱱᱟ ᱠᱚᱛᱮᱫ ᱫᱟᱜ ᱫᱤᱱ ᱫᱚ ᱴᱮᱠᱥ ᱵᱚᱨᱥᱟᱛᱤ ᱮᱢᱟᱱ ᱠᱚ ᱞᱟᱜᱟᱣ ᱞᱟᱜᱟᱣ ᱠᱟᱛᱮᱫ ᱤᱧ ᱫᱟᱹᱲᱟ ᱤᱱᱟᱹ ᱫᱚ ᱵᱷᱮᱜᱟᱨ ᱵᱷᱮᱜᱟᱨ ᱚᱠᱛᱚ ᱢᱚᱣᱥᱢ ᱨᱮᱫᱚ ᱵᱷᱮᱜᱟᱨ ᱵᱷᱮᱜᱟᱨ ᱡᱤᱱᱤᱥ ᱯᱚᱛᱨᱚ ᱠᱚᱧ ᱵᱮᱵᱚᱦᱟᱨᱟ